ᱦᱮᱞᱳ ᱦᱮᱸ ᱟᱹᱞᱤᱧ ᱵᱟᱦᱨᱮ ᱫᱤᱥᱚᱢ ᱠᱷᱚᱱᱞᱤᱧ ᱢᱮᱱᱮᱫᱼᱟ ᱚᱠᱟᱨᱮ ᱥᱟᱵ ᱠᱟᱜᱼᱟᱭ ᱤᱭᱟᱹ ᱥᱮᱫ ᱠᱷᱚᱱᱟᱜ ᱵᱮᱝᱜᱚᱞ ᱥᱮᱫ ᱠᱷᱚᱱᱟᱞᱤᱧ ᱢᱮᱱ ᱠᱟᱜᱼᱟ ᱚᱠᱟᱨᱮ ᱥᱟᱵ ᱠᱟᱜᱼᱟᱭ ᱩᱲᱤᱥᱥᱥᱟ ᱥᱟᱵ ᱠᱟᱜᱼᱟᱭ ᱚ ᱦᱚᱸ ᱜᱟᱞᱢᱟᱨᱟᱣ ᱫᱚ ᱟᱨ ᱪᱮᱫ ᱞᱮᱠᱟ ᱢᱮᱱᱮᱫᱼᱟᱹᱧ ᱟᱯᱮ ᱥᱮᱫ ᱛᱚ ᱪᱮᱫ ᱞᱮᱠᱟ ᱫᱟᱜ ᱥᱟᱶᱟᱭ ᱠᱚ ᱵᱟᱨ ᱦᱳᱭ ᱫᱟᱜ ᱥᱟᱶᱟᱭ ᱠᱚᱫᱚ ᱵᱮᱥ ᱜᱮ ᱪᱟᱞᱟᱜ ᱠᱟᱱᱟ ᱵᱟᱝ ᱟᱫᱚ ᱪᱟᱥᱵᱟᱥ ᱠᱚ ᱪᱮᱫ ᱞᱮᱠᱟᱯᱮ ᱪᱟᱥ ᱵᱟᱥᱮᱫᱼᱟ ᱤᱧ ᱚᱱᱟ ᱵᱟᱰᱟᱭ ᱥᱟᱱᱟᱧ ᱠᱟᱱᱟ ᱚᱠᱟ ᱵᱮᱲᱟ ᱠᱚᱨᱮ ᱚᱠᱟ ᱞᱮᱠᱟ ᱪᱟᱥᱵᱟᱥ ᱠᱚ ᱛᱟᱯᱮ ᱤᱭᱟᱹ ᱠᱟᱱᱟ ᱪᱟᱥᱵᱟᱥᱮᱫᱼᱟ ᱯᱮ ᱦᱮᱸ ᱦᱮᱸ ᱚ ᱦᱚᱸ ᱦᱳᱭ ᱛᱚ ᱦᱳᱭ ᱟᱹᱰᱤ ᱞᱮᱟᱱᱟᱜ ᱜᱮ ᱪᱟᱥᱵᱟᱥ ᱠᱚᱫᱚ ᱢᱮᱱᱟᱜᱼᱟ ᱵᱟᱝ ᱟᱫᱚ ᱟᱞᱮ ᱦᱚᱸ ᱚᱱᱟ ᱠᱚᱜᱮ ᱦᱩᱱᱟᱹᱝ ᱤᱧᱦᱚᱸ ᱵᱟᱰᱟᱭ ᱥᱟᱱᱟᱧ ᱠᱟᱱᱟ ᱤᱧᱦᱚᱸ ᱪᱟᱥᱵᱟᱥ ᱥᱮᱫ ᱤᱧ ᱦᱚᱸ ᱦᱩᱱᱟᱹᱝ ᱢᱟᱲᱟᱝᱚᱜ ᱥᱟᱱᱟᱧ ᱠᱟᱱᱟ ᱢᱮᱱᱠᱷᱟᱱ ᱚᱱᱟ ᱫᱟᱨᱟᱭ ᱛᱮ ᱟᱹᱢᱤᱧ ᱠᱩᱞᱤ ᱟᱠᱟᱫ ᱢᱮᱭᱟ ᱦᱳᱭ ᱦᱮᱸ ᱦᱮᱸ ᱥᱟᱥᱟᱝ ᱠᱚ ᱥᱟᱹᱨᱩ ᱠᱚ ᱚᱱᱟᱫᱚ ᱜᱚᱰᱟ ᱞᱮᱠᱟᱱ ᱡᱟᱭᱜᱟ ᱨᱮᱯᱮ ᱪᱟᱥᱟ ᱫᱟᱜ ᱡᱟᱭᱜᱟ ᱠᱚᱨᱮ ᱫᱚ ᱪᱮᱫ ᱠᱚᱯᱮ ᱪᱟᱥᱟ ᱚ ᱦᱩᱲᱩ ᱯᱮ ᱪᱟᱥᱟ ᱦᱮᱸ ᱦᱮᱸ ᱚ ᱦᱚᱸ ᱚᱱᱠᱟ ᱦᱚᱸ ᱪᱟᱥ ᱦᱩᱭᱩᱜᱼᱟ ᱦᱮᱸ ᱟᱫᱚ ᱚᱱᱟ ᱛᱮᱫᱚ ᱚᱱᱟ ᱠᱚᱫᱚ ᱪᱮᱫ ᱞᱮᱠᱟ ᱛᱮᱯᱮ ᱪᱟᱥᱟ ᱛᱚᱵᱮ ᱪᱮᱫ ᱞᱮᱠᱟ ᱠᱟᱛᱮᱫ ᱚᱱᱟ ᱠᱚᱫᱚᱯᱮ ᱪᱟᱥᱟ ᱦᱮᱸ ᱦᱮᱸ ᱚ ᱦᱚᱸ ᱦᱳᱭ ᱛᱚ ᱟᱫᱚ ᱚᱱᱟᱫᱚ ᱛᱚᱲᱟᱭᱟᱯᱮ ᱥᱮᱯᱮ ᱤᱭᱟᱹᱭᱟᱯᱮ ᱱᱚᱣᱟᱯᱮ ᱠᱷᱮᱛ ᱨᱮᱯᱮ ᱪᱟᱥᱟ ᱦᱮᱸ ᱚ ᱦᱚᱸ ᱚ ᱦᱚᱸ ᱦᱮᱸ ᱦᱮᱸ ᱦᱮᱸ ᱟᱫᱚᱧ ᱢᱮᱱᱟ ᱦᱟᱯᱮᱥᱮ ᱱᱤᱛᱚᱜ ᱢᱟ ᱚᱱᱟ ᱚᱠᱛᱚ ᱠᱟᱱᱟ ᱟᱫᱚᱧ ᱢᱮᱱᱟ ᱦᱟᱯᱮᱥᱮ ᱠᱚᱢ ᱧᱚᱜ ᱤᱧ ᱡᱟᱦᱟᱸ ᱞᱮᱠᱟᱛᱮ ᱤᱧᱦᱚᱸ ᱵᱟᱰᱟᱭ ᱥᱟᱱᱟᱧ ᱠᱟᱱᱟ ᱦᱳᱭ